ᱥᱢᱟᱨᱴ ᱚᱣᱟᱥᱫᱚ ᱦᱩᱭᱩᱜ ᱠᱟᱱᱟ ᱢᱤᱫᱴᱟᱝ ᱯᱷᱟᱞᱛᱩ ᱡᱤᱱᱤᱥ ᱡᱮᱱᱚᱢ ᱠᱤ ᱠᱷᱟᱹᱞᱤ ᱫᱮᱠᱷᱛᱮ ᱫᱟᱢᱤ ᱟᱨ ᱥᱩᱫᱩ ᱰᱤᱥᱯᱞᱮ ᱠᱳᱣᱟᱞᱤᱴᱤᱴᱟᱣ ᱢᱚᱡᱽ ᱵᱟᱹᱱᱩᱜᱼᱟ ᱛᱟᱨ ᱢᱚᱫᱽᱫᱷᱮ ᱯᱷᱳᱱᱦᱚᱸ ᱵᱟᱝ ᱪᱟᱞᱟᱜᱼᱟ ᱟᱨ ᱟᱱᱚᱣᱟᱴᱟᱨ ᱯᱨᱩᱯᱷ ᱛᱟᱦᱮᱱᱟ ᱢᱟᱱᱮ ᱵᱷᱩᱞ ᱠᱚᱨᱮ ᱡᱩᱫᱤ ᱫᱟᱜᱨᱮ ᱧᱩᱨᱦᱟᱹ ᱞᱮᱱᱠᱷᱟᱡ ᱛᱟᱦᱚᱞᱮ ᱞᱚᱦᱚᱫ ᱦᱩᱭᱞᱮᱱ ᱠᱷᱟᱱ ᱵᱟᱹᱲᱤᱡᱚᱜᱼᱟ ᱟᱨ ᱵᱮᱠᱟᱨ ᱟᱨ ᱛᱟᱨ ᱢᱚᱫᱽᱫᱷᱮᱨᱮ ᱥᱢᱟᱨᱴ ᱚᱣᱟᱥ ᱱᱤᱭᱮ ᱚᱱᱮᱠ ᱠᱤᱪᱷᱩ ᱵᱟᱹᱲᱤᱡ ᱦᱩᱭ ᱫᱟᱲᱮᱭᱟᱜᱼᱟ ᱠᱟᱨᱚᱱ ᱚᱱᱟᱨᱮ ᱞᱟᱹᱴᱩ ᱵᱮᱴᱟᱨᱤᱦᱚᱸ ᱠᱚ ᱞᱟᱜᱟᱣᱮᱫᱟ ᱛᱟᱨ ᱢᱚᱫᱽᱫᱷᱮᱨᱮ ᱡᱩᱫᱤ ᱵᱮᱴᱟᱨᱤ ᱦᱟᱭ ᱯᱟᱣᱟᱨ ᱦᱩᱭᱞᱮᱱ ᱠᱷᱟᱡ ᱚᱱᱟ ᱵᱟᱹᱲᱤᱡᱞᱮ ᱠᱷᱟᱡ ᱨᱮ ᱛᱤ ᱠᱚᱨᱮ ᱚᱸᱰᱮ ᱵᱟᱥ ᱦᱩᱭ ᱫᱟᱲᱮᱭᱟᱜᱼᱟ ᱟᱨ ᱛᱟᱨ ᱢᱚᱫᱽᱫᱷᱮᱨᱮ ᱚᱱᱟ ᱨᱮᱱᱟᱜ ᱠᱳᱱᱳ ᱩᱯᱚᱡᱩᱠᱛᱚᱜᱮ ᱵᱟᱹᱱᱩᱜᱼᱟ ᱠᱟᱨᱚᱱ ᱴᱟᱭᱤᱢ ᱨᱮᱱᱟᱜ ᱢᱮᱱᱴᱮᱱᱦᱚᱸ ᱢᱟᱱᱮ ᱟᱹᱰᱤ ᱩᱥᱟᱹᱨᱟ ᱠᱷᱟᱨᱟᱯ ᱦᱩᱭ ᱫᱟᱲᱮᱭᱟᱜᱼᱟ ᱠᱟᱨᱚᱱ ᱥᱮ ᱪᱮᱫᱟᱜ ᱥᱮ ᱛᱤᱱᱟᱹᱜ ᱫᱤᱱ ᱞᱟᱥᱴᱤᱝᱠᱚ ᱮᱢ ᱟᱠᱟᱫᱟ ᱩᱱᱟᱹᱜᱫᱤᱱ ᱵᱟᱝᱦᱚᱸ ᱪᱟᱞᱟᱣ ᱦᱩᱭ ᱫᱟᱲᱮᱭᱟᱜᱼᱟ